ᱪᱟᱹᱥᱤ ᱠᱚ ᱪᱮᱫ ᱞᱮᱠᱟᱛᱮ ᱦᱟᱸᱜ ᱡᱤᱭᱟᱹᱞᱤ ᱠᱚᱠᱚ ᱫᱚᱦᱚᱭᱮᱫ ᱠᱚᱣᱟ ᱟᱨ ᱩᱱᱠᱩ ᱠᱚᱣᱟᱜ ᱜᱩᱨᱤᱡ ᱠᱚ ᱥᱮ ᱡᱟᱦᱟᱱᱟᱜ ᱚᱸᱡᱽᱨᱟ ᱠᱚ ᱪᱮᱫ ᱞᱮᱠᱟᱛᱮ ᱫᱚᱦᱚ ᱡᱚᱜᱟᱣ ᱦᱩᱭᱩᱜᱼᱟ ᱚᱱᱟ ᱠᱚᱨᱮᱱᱟᱜ ᱠᱟᱛᱷᱟ ᱫᱚ ᱱᱟᱦᱟᱜ ᱱᱚᱣᱟ ᱠᱟᱱᱟ ᱡᱮ ᱰᱟᱝᱨᱤ ᱠᱚ ᱠᱟᱰᱟ ᱠᱚ ᱡᱟᱦᱟᱸ ᱛᱤᱱᱟᱹᱜ ᱞᱮ ᱟᱹᱥᱩᱞ ᱟᱠᱟᱫ ᱠᱚᱣᱟ ᱩᱱᱠᱩ ᱠᱚ ᱱᱟᱯᱟᱭ ᱛᱮᱠᱚ ᱟᱠᱚᱣᱟᱜ ᱜᱩᱨᱤᱡ ᱠᱚ ᱛᱟᱦᱮᱱᱢᱟ ᱚᱱᱟ ᱞᱟᱹᱜᱤᱫ ᱠᱷᱚᱛ ᱰᱷᱚᱬᱸᱰᱟ ᱞᱮ ᱢᱟᱜᱮᱫᱼᱟ ᱟᱨᱞᱮ ᱰᱷᱚᱸᱰᱟ ᱟᱠᱟᱫᱼᱟ ᱚᱸᱰᱮ ᱜᱮᱞᱮ ᱫᱚᱦᱚᱭ ᱛᱟᱠᱚᱣᱟ ᱟᱨ ᱚᱸᱰᱮᱜᱮ ᱡᱚᱵᱨᱟ ᱠᱚ ᱡᱷᱟᱹᱴᱤ ᱠᱚᱞᱮ ᱜᱤᱰᱤᱭᱟ ᱱᱟᱯᱟᱭ ᱚᱠᱚᱡ ᱠᱷᱚᱛ ᱵᱮᱱᱟᱜᱼᱟ ᱟᱨ ᱚᱱᱟ ᱠᱷᱚᱛ ᱛᱮᱜᱮ ᱪᱟᱥᱵᱟᱥ ᱠᱚ ᱮᱢᱟᱱ ᱠᱚᱞᱮ ᱪᱟᱥᱮᱫᱼᱟ ᱟᱨ ᱠᱷᱚᱛᱞᱮ ᱤᱫᱤᱭᱟ ᱟᱨ ᱚᱱᱟᱠᱚᱞᱮ ᱪᱷᱩᱲᱤᱭᱟᱹᱣᱛᱮ ᱦᱩᱲᱩ ᱠᱚᱞᱮ ᱪᱟᱥᱮᱫᱼᱟ ᱱᱟᱯᱟᱭᱜᱮ ᱠᱷᱳᱞ ᱥᱟᱨᱦᱚᱸ ᱵᱟᱝ ᱮᱢᱚᱜ ᱦᱩᱭᱩᱜ ᱠᱟᱱᱟ ᱚᱱᱟ ᱠᱷᱚᱛ ᱛᱮᱜᱮ ᱱᱟᱯᱟᱭ ᱚᱠᱚᱡ ᱦᱩᱲᱩ ᱠᱚ ᱦᱩᱭᱩᱜ ᱠᱟᱱ ᱛᱟᱞᱮᱭᱟ ᱟᱫᱚ ᱱᱚᱜᱼᱚᱭ ᱱᱚᱝᱠᱟ ᱰᱟᱝᱨᱤ ᱠᱟᱲᱟ ᱢᱤᱭᱦᱩ ᱢᱮᱨᱚᱢ ᱠᱚ ᱡᱟᱦᱟᱸ ᱛᱤᱱᱟᱹᱜ ᱟᱹᱥᱩᱞ ᱠᱚ ᱩᱱᱠᱩᱣᱟᱜ ᱜᱩᱨᱤᱡ ᱠᱚ ᱮᱢᱟᱱᱠᱚ ᱚᱸᱡᱽᱨᱟ ᱠᱚ ᱡᱟᱦᱟᱸ ᱛᱤᱱᱟᱹᱜ ᱡᱚᱜ ᱥᱟᱢᱴᱟᱣ ᱠᱟᱛᱮ ᱱᱟᱯᱟᱭ ᱜᱮᱞᱮ ᱫᱚᱦᱚᱭᱮᱫ ᱛᱮ ᱢᱤᱫᱴᱟᱝ ᱰᱷᱚᱸᱰᱟᱨᱮ ᱟᱨ ᱚᱱᱟᱜᱮ ᱥᱮᱭᱟᱜ ᱠᱟᱱᱛᱮ ᱚᱱᱟᱜᱮ ᱠᱷᱚᱛ ᱨᱮᱞᱮ ᱵᱮᱵᱚᱦᱟᱨᱮᱫᱼᱟ ᱟᱨ ᱱᱟᱯᱟᱭ ᱚᱠᱚᱡ ᱦᱩᱲᱩ ᱠᱚ ᱦᱩᱭᱩᱜ ᱠᱟᱱ ᱛᱟᱞᱮᱭᱟ ᱡᱚᱢ ᱟᱹᱥᱩᱞᱚᱜ ᱠᱟᱱᱟᱞᱮ ᱟᱨᱞᱮ ᱪᱟᱥ ᱵᱟᱥᱮᱜᱼᱟ ᱟᱫᱚ ᱱᱚᱜᱼᱚᱭ ᱱᱚᱝᱠᱟ ᱟᱨ ᱰᱟᱝᱨᱤ ᱠᱚᱣᱟᱜ ᱜᱩᱨᱤᱡ ᱠᱚᱛᱮ ᱠᱷᱚᱛ ᱠᱚᱛᱮ ᱦᱩᱲᱩ ᱠᱚ ᱪᱟᱥᱵᱟᱥ ᱠᱚ ᱥᱚᱠᱥᱚᱵᱡᱤ ᱠᱚ ᱱᱟᱯᱟᱭ ᱚᱠᱚᱡ ᱡᱚᱛᱚᱣᱟᱜ ᱜᱮ ᱦᱩᱭᱩᱜ ᱠᱟᱱ ᱛᱟᱞᱮᱭᱟ ᱟᱫᱚ ᱱᱚᱜᱼᱚ ᱱᱚᱝᱠᱟᱱ